ᱦᱮᱸ ᱤᱧᱫᱚ ᱟᱭᱢᱟ ᱤᱥᱤᱱ ᱵᱟᱥᱟᱝ ᱜᱤᱧ ᱵᱟᱲᱟᱭᱟ ᱟᱭᱢᱟ ᱠᱤᱪᱷᱩ ᱜᱤᱧ ᱵᱟᱲᱟᱭᱟ ᱛᱚᱵᱮ ᱱᱚᱣᱟ ᱯᱤᱴᱷᱟᱹ ᱨᱮᱭᱟᱜ ᱜᱮᱧ ᱞᱟᱹᱭ ᱜᱚᱫ ᱠᱟᱜᱼᱜᱮ ᱯᱤᱴᱷᱟᱹ ᱫᱚ ᱡᱤᱞ ᱯᱤᱴᱷᱟᱹ ᱜᱮ ᱤᱧᱫᱚ ᱥᱚᱨᱮᱥ ᱫᱚᱧ ᱵᱟᱲᱟᱭᱟ ᱡᱤᱞ ᱯᱤᱴᱷᱟᱹ ᱫᱚ ᱢᱚᱱᱮ ᱠᱚᱨᱚ ᱮᱜ ᱯᱟᱛᱲᱟ ᱠᱚ ᱟᱵᱟᱨ ᱥᱟᱠᱟᱢ ᱟᱹᱜᱩ ᱠᱟᱛᱮᱫ ᱡᱩᱫᱤ ᱵᱟᱝ ᱨᱚᱜ ᱦᱩᱭ ᱞᱮᱱᱠᱷᱟᱡ ᱨᱚᱜ ᱚᱱᱟ ᱨᱚᱜ ᱰᱚᱵᱚᱞ ᱠᱟᱛᱮᱫ ᱨᱚᱜ ᱦᱩᱭᱩᱜᱼᱟ ᱥᱟᱠᱟᱢ ᱚᱱᱟ ᱠᱟᱛᱮᱫ ᱦᱚᱞᱚᱝ ᱥᱤᱯᱤ ᱦᱩᱭᱩᱜᱼᱟ ᱦᱚᱞᱚᱝ ᱛᱟᱨᱯᱚᱨᱮ ᱡᱤᱞ ᱠᱚ ᱢᱚᱸᱡᱽᱛᱮ ᱠᱚᱥᱟᱣ ᱦᱩᱭᱩᱜᱼᱟ ᱢᱚᱥᱞᱟ ᱴᱚᱥᱞᱟ ᱫᱤᱭᱮ ᱟᱨ ᱦᱚᱞᱚᱝ ᱪᱟᱣᱞᱮ ᱦᱚᱞᱚᱝ ᱞᱟᱜᱟᱜᱼᱟ ᱟᱫᱚ ᱟᱪᱪᱷᱟ ᱢᱚᱛᱚᱱ ᱥᱤᱯᱤ ᱦᱩᱭᱩᱜᱼᱟ ᱥᱤᱯᱤ ᱠᱟᱛᱮᱫ ᱯᱟᱛᱲᱟ ᱨᱮ ᱛᱷᱚᱲᱟ ᱥᱩᱱᱩᱢ ᱡᱚᱫ ᱦᱩᱭᱩᱜᱼᱟ ᱛᱟᱨᱯᱚᱨᱮ ᱚᱱᱟ ᱚᱱᱮ ᱡᱟᱦᱟᱸ ᱢᱟᱠᱷᱟᱣ ᱟᱠᱟᱱ ᱚᱱᱟ ᱠᱚ ᱚᱱᱟᱨᱮ ᱫᱚᱦᱚ ᱦᱩᱭᱩᱜᱼᱟ ᱞᱟᱹᱰᱩ ᱠᱟᱛᱮᱫ ᱵᱮᱥ ᱢᱚᱱᱮ ᱠᱚᱨᱚ ᱜᱳᱴᱟ ᱤᱭᱟᱹ ᱦᱩᱭᱩᱜᱼᱟ ᱜᱳᱴᱟ ᱯᱟᱛᱲᱟ ᱞᱟᱹᱴᱩ ᱯᱟᱛᱲᱟ ᱨᱮ ᱟᱨ ᱟᱨ ᱢᱤᱫᱴᱮᱡ ᱯᱟᱛᱲᱟ ᱛᱮ ᱯᱚᱴᱚᱢ ᱦᱩᱭᱩᱜᱼᱟ ᱯᱚᱴᱚᱢ ᱠᱟᱛᱮᱫ ᱟᱫᱚ ᱱᱤᱛᱳᱜᱼᱫᱚ ᱪᱩᱞᱦᱟᱹ ᱥᱮᱸᱜᱮᱞ ᱨᱮ ᱴᱤᱱ ᱵᱟ ᱛᱟᱣᱟᱨᱮ ᱚᱱᱟ ᱨᱮᱢ ᱤᱭᱟᱹ ᱠᱮᱜ ᱜᱮ ᱟᱨ ᱞᱟᱛᱟᱨ ᱠᱷᱚᱡ ᱥᱮᱸᱜᱮᱞ ᱮᱢ ᱡᱩᱞ ᱟᱜ ᱜᱮ ᱟᱨ ᱤᱥᱤᱱ ᱮᱱ ᱠᱷᱟᱡ ᱜᱮ ᱟᱫᱚ ᱯᱟᱛᱲᱟ ᱯᱤᱴᱷᱟᱹ ᱦᱩᱭ ᱱᱟ ᱟᱫᱚ ᱚᱱᱟᱜᱮ ᱵᱮᱥᱤ ᱢᱚᱸᱡᱽ ᱜᱮ ᱥᱤᱵᱤᱞᱟ